ᱢᱚᱵᱟᱭᱤᱞ ᱫᱚ ᱱᱤᱛᱚᱝ ᱠᱷᱩᱵᱮᱭ ᱠᱷᱟᱨᱟᱯ ᱫᱤᱠ ᱥᱮᱫ ᱪᱟᱞᱟᱜ ᱠᱟᱱᱟ ᱜᱤᱫᱽᱨᱟᱹ ᱠᱚᱣᱟᱜ ᱯᱚᱠᱠᱷᱮ ᱠᱟᱨᱚᱱ ᱱᱤᱛᱳᱝ ᱧᱮᱞ ᱦᱩᱭᱩᱜ ᱠᱟᱱᱟ ᱠᱟᱹᱴᱤᱡ ᱠᱟᱹᱴᱤᱡ ᱜᱤᱫᱽᱨᱟᱹ ᱠᱚ ᱢᱚᱵᱟᱭᱤᱞ ᱠᱚ ᱠᱚ ᱧᱟᱢ ᱞᱮᱠᱷᱟᱱ ᱜᱮᱢ ᱥᱮ ᱠᱟᱴᱩᱱ ᱱᱚᱶᱟ ᱠᱚᱜᱮ ᱠᱚ ᱵᱤᱥᱤ ᱠᱚ ᱡᱚᱯᱲᱟᱣ ᱛᱟᱸᱦᱮᱱ ᱠᱟᱱᱟ ᱤᱥᱠᱩᱞ ᱠᱚ ᱵᱟᱠᱚ ᱪᱟᱞᱟᱜ ᱞᱟᱹᱜᱤᱫᱚᱜ ᱠᱟᱱᱟ ᱮᱵᱚᱝ ᱯᱟᱲᱦᱟᱜ ᱥᱮᱫ ᱫᱚ ᱠᱷᱩᱵᱮᱭ ᱜᱮ ᱚᱵᱚᱱᱚᱛᱤ ᱪᱟᱞᱟᱜ ᱠᱟᱱᱟ ᱱᱚᱶᱟ ᱥᱟᱶᱛᱮ ᱠᱷᱮᱞ ᱠᱚ ᱟᱫ ᱪᱟᱵᱟᱭᱮᱜᱼᱟ ᱞᱟᱦᱟᱛᱮ ᱡᱚᱠᱷᱚᱱ ᱢᱚᱵᱟᱭᱤᱞ ᱵᱟᱝ ᱛᱟᱦᱮᱸ ᱞᱮᱱᱟ ᱩᱱ ᱫᱚ ᱟ ᱰᱤ ᱢᱚᱸᱡᱽ ᱜᱤᱫᱟᱹᱨ ᱠᱷᱚᱡ ᱠᱚ ᱯᱟᱲᱦᱟᱣ ᱨᱟᱠᱟᱵ ᱠᱟᱱ ᱛᱟᱦᱮᱸᱫ ᱟᱨ ᱱᱤᱛᱳᱝ ᱫᱚ ᱮᱢᱚᱱ ᱡᱟᱭᱜᱟ ᱨᱮ ᱛᱤᱸᱜᱩᱣᱟᱠᱟᱱᱟ ᱡᱟᱦᱟᱸ ᱫᱚ ᱞᱟᱦᱟ ᱛᱮᱱᱟᱜ ᱥᱟᱶᱛᱮ ᱱᱤᱛᱳᱜ ᱛᱩᱞᱚᱱᱟ ᱞᱮᱠᱷᱟᱱ ᱜᱤᱫᱽᱨᱟᱹ ᱵᱮᱥᱤᱨ ᱵᱷᱟᱜᱽ ᱜᱮᱠᱚ ᱵᱟᱹᱲᱤᱡᱚᱜ ᱠᱟᱱᱟ